ᱦᱮᱞᱳ ᱦᱚᱸ ᱢᱟ ᱞᱟᱹᱭ ᱢᱮ ᱱᱚᱜᱼᱚ ᱱᱚᱛᱮ ᱨᱮ ᱦᱳᱭ ᱱᱤᱛᱳᱜ ᱫᱚ ᱪᱮᱫ ᱠᱚ ᱟᱫᱚ ᱚᱱᱟ ᱤᱭᱟᱹ ᱪᱟᱥ ᱫᱚ ᱦᱩᱲᱩ ᱠᱚᱜᱮ ᱪᱮᱫ ᱛᱮᱵᱚᱱ ᱥᱤᱭᱟ ᱱᱤᱛᱳᱜ ᱢᱟ ᱦᱩᱲᱩ ᱪᱟᱥ ᱨᱮᱢᱟ ᱤᱫᱤ ᱢᱟ ᱵᱚᱥᱛᱟ ᱛᱮᱵᱚᱱ ᱤᱫᱤᱭᱟ ᱟᱨ ᱯᱟᱹᱦᱤᱞ ᱢᱟ ᱠᱟᱲᱟ ᱰᱟᱝᱨᱟ ᱛᱮᱵᱚᱱ ᱥᱤᱭᱟ ᱱᱤᱛᱳᱜ ᱫᱚ ᱦᱟᱱᱮ ᱴᱨᱟᱠᱴᱟᱨ ᱛᱮᱜᱮ ᱥᱤᱭᱳᱜ ᱠᱟᱱ ᱦᱚᱸ ᱠᱩᱰᱤ ᱠᱚᱫᱚ ᱞᱟᱜᱟᱜ ᱜᱮᱭᱟ ᱪᱟᱥ ᱨᱮᱫᱚ ᱠᱩᱰᱤ ᱫᱚ ᱞᱟᱜᱟᱜ ᱜᱮᱭᱟ ᱴᱨᱟᱠᱴᱟᱨ ᱛᱟᱢ ᱥᱤ ᱟᱨ ᱱᱟᱦᱮᱞ ᱛᱮᱢ ᱥᱤ ᱚ ᱱᱚᱣᱟ ᱠᱚ ᱠᱚᱱᱚᱠ ᱯᱚᱞᱚᱠ ᱠᱮ ᱪᱮᱫ ᱠᱚᱪᱚᱝ ᱟᱹᱰᱤ ᱨᱚᱠᱚᱢ ᱦᱟᱡᱟᱨ ᱵᱟᱨᱚ ᱥᱚ ᱠᱚ ᱪᱮᱫ ᱠᱚᱠᱚ ᱢᱮᱱᱟ ᱟᱹᱰᱤ ᱨᱚᱠᱚᱢ ᱦᱩᱲᱩ ᱧᱩᱛᱩᱢ ᱫᱚ ᱦᱳᱭ ᱚᱱᱟ ᱜᱮ ᱵᱤᱥᱤ ᱪᱟᱥ ᱟᱵᱟᱫᱽ ᱫᱚ ᱥᱚᱨᱱᱚ ᱪᱷᱟᱰᱟ ᱪᱮᱫ ᱜᱮ ᱵᱟᱝ ᱮᱴᱟᱜᱟᱜ ᱦᱮᱸ ᱥᱟᱹᱨᱩ ᱠᱚ ᱢᱟᱞᱦᱟᱱ ᱠᱚ ᱟᱲᱟᱜ ᱠᱚ ᱚᱱᱟ ᱠᱚ ᱚᱠᱚᱭ ᱠᱚᱨᱮᱱ ᱰᱟᱝᱨᱟ ᱢᱮᱱᱟᱜ ᱠᱚᱣᱟ ᱰᱟᱝᱨᱟ ᱛᱮ ᱚᱠᱚᱭ ᱠᱚᱨᱮ ᱫᱚ ᱴᱨᱟᱠᱴᱟᱨ ᱛᱮᱜᱮ ᱵᱟᱲᱜᱮ ᱦᱚᱸᱠᱚ ᱥᱤᱭᱮᱫᱼᱟ ᱦᱩᱲᱩ ᱨᱚᱦᱚᱭ ᱞᱮᱠᱷᱟᱱ ᱢᱟ ᱠᱩᱰᱤ ᱠᱚᱢᱟ ᱫᱚᱨᱠᱟᱨᱚᱜ ᱜᱮᱭᱟ ᱦᱳᱭ ᱦᱚᱸ ᱟᱨ ᱯᱟᱨᱣᱟ ᱠᱚ ᱢᱮᱥᱟ ᱟᱭ ᱢᱮ ᱟᱹᱰᱤ ᱡᱳᱨ ᱥᱤᱵᱤᱞᱟ ᱟᱫᱚ ᱟᱯᱮ ᱫᱤᱥᱚᱢ ᱫᱚ ᱪᱮᱫ ᱠᱚᱯᱮ ᱪᱟᱥᱟ ᱵᱮᱸᱜᱟᱲ ᱵᱤᱞᱟᱹᱛᱤ ᱠᱚ ᱵᱮᱸᱜᱟᱲ ᱠᱚᱦᱚᱸ